ᱥᱟᱱᱛᱟᱲᱤ ᱯᱟᱹᱨᱥᱤ ᱫᱚ ᱢᱤᱰᱤᱭᱟ ᱟᱨ ᱥᱮᱪᱮᱫ ᱵᱚᱱᱫᱮᱡᱽ ᱨᱮ ᱟᱹᱰᱤ ᱞᱟᱹᱠᱛᱤ ᱜᱮ ᱢᱮᱱᱟᱜ ᱟᱠᱟᱫᱟ ᱪᱮᱫᱟᱜ ᱥᱮ ᱢᱤᱰᱤᱭᱟ ᱠᱚᱨᱮ ᱫᱚ ᱮᱴᱟᱜ ᱯᱟᱹᱨᱥᱤ ᱛᱮᱜᱮ ᱡᱟᱹᱥᱛᱤ ᱠᱟᱭ ᱛᱮ ᱵᱟᱝᱞᱟ ᱦᱤᱱᱫᱤ ᱤᱝᱞᱤᱥ ᱮᱢᱟᱱ ᱠᱚᱛᱮ ᱩᱪᱷᱟᱹᱱ ᱥᱚᱫᱚᱨᱚᱜ ᱠᱟᱱᱟ ᱢᱮᱱᱠᱷᱟᱱ ᱟᱵᱚ ᱥᱟᱱᱛᱟᱲ ᱦᱚᱲ ᱫᱚ ᱚᱱᱟ ᱠᱚ ᱵᱮᱥ ᱵᱟᱵᱚᱱ ᱵᱩᱡᱽ ᱫᱟᱲᱮᱭᱟᱜ ᱠᱟᱱᱟ ᱚᱱᱟ ᱠᱷᱟᱹᱛᱤᱨ ᱢᱤᱰᱤᱭᱟ ᱠᱚᱨᱮᱜ ᱠᱷᱚᱱ ᱠᱷᱚᱵᱚᱨ ᱩᱪᱷᱟᱹᱱ ᱞᱟᱹᱜᱤᱫ ᱥᱟᱱᱛᱟᱲᱤ ᱯᱟᱹᱨᱥᱤ ᱫᱚ ᱞᱟᱹᱠᱛᱤ ᱢᱮᱱᱟᱜ ᱟᱠᱟᱫᱟ ᱮᱸᱰᱮᱠᱷᱟᱱ ᱟᱵᱚ ᱟᱹᱰᱤ ᱥᱚᱞᱦᱮ ᱛᱮᱵᱚᱱ ᱵᱩᱡᱽᱫᱟᱲᱮᱭᱟᱜᱼᱟ ᱟᱨ ᱥᱮᱪᱮᱫ ᱵᱚᱱᱫᱮᱡᱽ ᱨᱮᱦᱚᱸ ᱥᱟᱱᱛᱟᱲᱤ ᱯᱟᱹᱨᱥᱤ ᱛᱟᱦᱮᱸᱞᱮᱱ ᱠᱷᱟᱱ ᱟᱹᱰᱤ ᱥᱚᱞᱦᱮ ᱛᱮ ᱚᱞᱚᱜ ᱯᱟᱲᱦᱟᱜ ᱵᱚᱱ ᱪᱮᱫ ᱫᱟᱲᱮᱭᱟᱜᱼᱟ ᱱᱚᱣᱟ ᱠᱚ ᱠᱷᱟᱹᱛᱤᱨ ᱥᱟᱱᱛᱟᱲᱤ ᱯᱟᱹᱨᱥᱤ ᱢᱤᱰᱤᱭᱟ ᱟᱨ ᱥᱮᱪᱮᱫ ᱨᱮ ᱞᱟᱹᱠᱛᱤ ᱢᱮᱱᱟᱜ ᱟᱠᱟᱫᱟ